ᱦᱮᱞᱳ ᱜᱚᱢᱠᱮ ᱡᱚᱦᱟᱨ ᱜᱮ ᱟᱢ ᱫᱚ ᱴᱨᱟᱱᱯᱳᱨᱴ ᱮᱡᱮᱱᱥᱤ ᱨᱮᱱ ᱢᱤᱫ ᱦᱚᱲᱮᱢ ᱞᱟᱹᱭ ᱮᱫᱟᱛᱚ ᱟᱪᱪᱷᱟ ᱤᱧ ᱫᱚ ᱱᱤᱨᱢᱚᱞ ᱢᱟᱹᱱᱰᱤᱧ ᱞᱟᱹᱭᱫᱟ ᱚᱲᱟᱜ ᱛᱟᱞᱟᱰᱚᱰᱟ ᱠᱷᱚᱱ ᱛᱳ ᱠᱟᱛᱷᱟ ᱫᱚ ᱦᱩᱭᱩᱜ ᱠᱟᱱᱟ ᱡᱮ ᱟᱞᱮ ᱢᱚᱬᱮ ᱪᱷᱚ ᱡᱚᱱ ᱜᱟᱛᱮ ᱫᱟᱨᱟᱭ ᱠᱟᱱ ᱟᱴᱷᱟᱥᱮ ᱯᱷᱮᱵᱽᱨᱩᱣᱟᱨᱤ ᱦᱤᱞᱳᱜ ᱯᱟᱧᱪᱮᱛ ᱵᱩᱨᱩ ᱫᱟᱬᱟᱱ ᱞᱮ ᱥᱮᱱᱚᱜᱼᱟ ᱛᱳ ᱚᱱᱟ ᱠᱷᱟᱹᱛᱤᱨ ᱛᱮ ᱢᱤᱫᱴᱟᱱ ᱦᱩᱰᱤᱧ ᱜᱟᱹᱲᱤ ᱞᱟᱹᱠᱛᱤᱭᱟᱞᱮ ᱠᱟᱱᱟ ᱟᱢ ᱠᱤ ᱟᱢ ᱠᱤ ᱚᱱᱟ ᱦᱤᱞᱳᱜ ᱜᱟᱹᱰᱤᱢ ᱟᱹᱜᱩ ᱫᱟᱲᱮᱭᱟᱜᱼᱟ ᱟᱞᱮ ᱫᱚ ᱯᱨᱟᱭ ᱢᱚᱬᱮ ᱛᱷᱮᱠᱮ ᱪᱷᱚ ᱡᱚᱱ ᱞᱮ ᱪᱟᱞᱟᱜᱼᱟ ᱟᱞᱮᱭᱟᱜ ᱩᱢᱮᱨ ᱫᱚ ᱦᱩᱭᱩᱜᱼᱟ ᱠᱩᱲᱤ ᱛᱷᱮᱠᱮ ᱯᱚᱸᱪᱤᱥ ᱜᱟᱱ ᱢᱟᱱᱮ ᱡᱚᱛᱚ ᱜᱮ ᱥᱚᱢᱚᱵᱚᱭᱥᱤ ᱨᱮᱱ ᱠᱟᱱᱟᱞᱮ ᱛᱳ ᱛᱳ ᱠᱟᱛᱷᱟ ᱫᱚ ᱦᱩᱭᱩᱜ ᱠᱟᱱᱟ ᱚᱰᱮ ᱪᱟᱞᱟᱜ ᱦᱤᱡᱩᱜ ᱨᱮᱭᱟᱜ ᱠᱟᱹᱣᱰᱤ ᱫᱚ ᱛᱤᱱᱟᱹᱜ ᱠᱚ ᱦᱟᱛᱟᱣᱟ ᱥᱮ ᱚᱱᱟ ᱵᱟᱵᱚᱛ ᱛᱮ ᱠᱟᱹᱪ ᱮᱢ ᱞᱟᱹᱭᱟᱹᱧ ᱠᱷᱟᱱ ᱛᱳ ᱵᱷᱟᱹᱜᱤ ᱦᱩᱭ ᱠᱚᱜᱼᱟ ᱛᱤᱱᱟᱹᱜ ᱤᱧᱟᱹᱜ ᱠᱟᱛᱷᱟ ᱛᱮᱫᱚ ᱳᱭ ᱡᱩᱫᱤ ᱟᱢ ᱫᱚ ᱜᱮᱞ ᱥᱟᱭ ᱴᱟᱠᱟᱢ ᱦᱟᱛᱟᱣ ᱞᱮᱠᱷᱟᱱ ᱟᱹᱰᱤ ᱵᱷᱟᱹᱜᱤ ᱦᱩᱭᱩᱜᱼᱟ ᱪᱮᱫᱟᱜ ᱥᱮ ᱟᱞᱮ ᱫᱚ ᱮᱠᱮᱱ ᱨᱮᱸᱜᱮᱡ ᱚᱲᱟᱜ ᱨᱮᱱ ᱦᱚᱲ ᱦᱚᱸ ᱠᱟᱱᱟ ᱞᱮ ᱜᱤᱫᱽᱨᱟᱹ ᱠᱚᱦᱚᱸ ᱛᱳ ᱥᱮᱨᱚᱠᱚᱢ ᱠᱟᱹᱣᱰᱤ ᱠᱚᱦᱚᱸ ᱵᱟᱹᱪᱩᱜ ᱠᱟᱫ ᱛᱟᱞᱮᱭᱟ ᱟᱢ ᱡᱩᱫᱤ ᱩᱱᱟᱹᱜ ᱠᱟᱹᱣᱰᱤ ᱛᱮᱜᱮᱢ ᱤᱫᱤ ᱟᱹᱜᱩ ᱞᱮᱭᱟ ᱛᱳ ᱟᱢᱟᱜ ᱟᱹᱰᱤ ᱵᱷᱟᱹᱜᱮ ᱦᱩᱭᱩᱜᱼᱟ ᱥᱮ ᱟᱞᱮ ᱯᱚᱠᱠᱷᱮ ᱦᱚᱸ ᱟᱹᱰᱤ ᱱᱟᱯᱟᱭ ᱦᱩᱭᱩᱜᱼᱟ ᱟᱞᱮ ᱪᱟᱞᱟᱣ ᱨᱮᱭᱟᱜ ᱡᱚᱥ ᱫᱚ ᱠᱟᱱ ᱛᱟᱞᱮᱭᱟ ᱡᱮ ᱟᱞᱮ ᱫᱚ ᱚᱰᱮ ᱯᱟᱧᱪᱮᱛ ᱵᱩᱨᱩ ᱪᱮᱫ ᱞᱟᱹᱜᱤᱫ ᱵᱤᱠᱽᱠᱷᱟᱛᱚ ᱢᱮᱱᱟᱜᱼᱟ ᱥᱮ ᱚᱸᱰᱮ ᱱᱟᱱᱟ ᱦᱩᱱᱟᱹᱨ ᱵᱚᱸᱜᱟᱼᱵᱩᱨᱩ ᱥᱮ ᱟᱨᱦᱚᱸ ᱱᱟᱱᱟ ᱦᱩᱱᱟᱹᱨ ᱵᱩᱨᱩ ᱠᱚ ᱥᱮ ᱵᱷᱟᱹᱜᱤ ᱵᱷᱟᱹᱜᱤ ᱡᱟᱭᱜᱟ ᱠᱚ ᱧᱮᱞ ᱡᱚᱝ ᱞᱟᱹᱜᱤᱫ ᱞᱮ ᱪᱟᱞᱟᱜ ᱞᱟᱹᱜᱤᱫᱚᱜ ᱠᱟᱱᱟ ᱛᱳ ᱟᱢ ᱡᱩᱫᱤ ᱟᱴᱷᱟᱥᱮ ᱯᱷᱮᱵᱽᱨᱩᱣᱟᱨᱤ ᱦᱤᱞᱳᱜ ᱚᱱᱟ ᱜᱟᱹᱰᱤᱢ ᱟᱹᱜᱩ ᱞᱮᱠᱷᱟᱱ ᱛᱳ ᱟᱞᱮᱭᱟᱜ ᱟᱹᱰᱤ ᱵᱷᱹᱜᱤ ᱦᱩᱭᱩᱜᱼᱟ ᱟᱨ ᱠᱟᱹᱣᱰᱤ ᱫᱚ ᱢᱤᱫ ᱥᱟᱭ ᱥᱮ ᱠᱟᱹᱣᱰᱤ ᱫᱚ ᱢᱤᱫ ᱦᱟᱡᱟᱨ ᱴᱟᱠᱟ ᱦᱟᱛᱟᱣ ᱞᱮᱠᱷᱟᱱ ᱜᱮ ᱵᱷᱟᱹᱜᱤ ᱫᱚ ᱦᱩᱭᱩᱜᱼᱟ